ᱟᱢ ᱡᱩᱫᱤ ᱵᱷᱟᱹᱞᱤ ᱜᱟᱛᱤᱜ ᱥᱟᱱᱟᱭᱮᱫ ᱢᱮᱭᱟ ᱥᱮ ᱪᱮᱫ ᱥᱟᱱᱟᱭᱮᱫ ᱢᱮᱭᱟ ᱜᱟᱛᱤᱜ ᱛᱚ ᱤᱧᱟᱹᱜ ᱩᱭᱦᱟᱹᱨ ᱛᱮᱫᱚ ᱟᱢ ᱵᱳᱞᱯᱩᱨ ᱴᱟᱣᱩᱱ ᱠᱞᱟᱵ ᱪᱟᱞᱟᱜ ᱢᱮ ᱪᱮᱫᱟᱜ ᱥᱮ ᱚᱸᱰᱮ ᱵᱷᱟᱞᱤᱼᱵᱷᱟᱞᱤ ᱠᱳᱪ ᱠᱚ ᱦᱤᱡᱩᱜᱼᱟ ᱢᱚᱸᱡ ᱜᱮᱠᱚ ᱪᱮᱫ ᱟᱠᱚᱣᱟ ᱛᱚ ᱟᱹᱰᱤ ᱥᱩᱱᱫᱚᱨ ᱜᱮᱢ ᱪᱮᱫ ᱫᱟᱲᱮᱭᱟᱜᱼᱟ ᱟᱨ ᱪᱟᱞᱟᱜ ᱦᱤᱡᱩᱜ ᱛᱮᱦᱚᱸ ᱟᱹᱰᱤ ᱥᱩᱵᱤᱫᱷᱟ ᱜᱮᱭᱟ ᱛᱚ ᱚᱸᱰᱮ ᱟᱹᱰᱤ ᱢᱚᱸᱡᱽ ᱜᱮ ᱵᱩᱡᱷᱟᱹᱜ ᱜᱮᱭᱟ ᱚᱸᱰᱮ